ᱟᱞᱮ ᱴᱚᱞᱟᱨᱮᱫᱚ ᱠᱚᱞ ᱨᱮᱱᱟᱝ ᱟᱨ ᱰᱟᱦᱟᱨ ᱨᱮᱱᱟᱝ ᱟᱹᱰᱤᱜᱮ ᱚᱥᱩᱵᱤᱫᱷᱟ ᱦᱩᱭᱩᱜ ᱛᱟᱞᱮᱭᱟ ᱚᱠᱟ ᱫᱟᱜ ᱞᱟᱹᱜᱤᱫ ᱦᱚᱸ ᱟᱹᱰᱤ ᱥᱟᱺᱜᱤᱧ ᱪᱟᱞᱟᱜ ᱦᱩᱭᱩᱜ ᱛᱟᱞᱮᱭᱟ ᱟᱨ ᱰᱟᱦᱟᱨ ᱨᱮᱦᱚᱸ ᱛᱷᱚᱲᱟᱜᱟᱱᱮ ᱫᱟᱜ ᱞᱮᱠᱷᱟᱱ ᱞᱚᱥᱚᱫ ᱪᱟᱵᱟᱜᱼᱟ ᱟᱹᱰᱤᱜᱮ ᱚᱥᱩᱵᱤᱫᱷᱟ ᱦᱩᱭᱩᱜ ᱛᱟᱞᱮᱭᱟ ᱪᱟᱞᱟᱜ ᱦᱤᱡᱩᱜ ᱨᱮᱭᱟᱜ ᱟᱨ ᱡᱟᱦᱟᱸ ᱥᱟᱱᱛᱟᱲ ᱚᱞᱚᱜ ᱯᱟᱲᱟᱦᱟᱜ ᱪᱟᱹᱠᱨᱤ ᱨᱮᱱᱟᱜ ᱡᱟᱦᱟᱸ ᱠᱳᱣᱴᱟ ᱢᱮᱱᱟᱜ ᱟᱠᱟᱫᱟ ᱚᱱᱟᱫᱚ ᱟᱹᱰᱤᱜᱮ ᱠᱚᱢᱜᱮᱭᱟ ᱛᱚ ᱤᱧᱦᱚᱸ ᱱᱮᱛᱟ ᱢᱚᱱᱛᱨᱤ ᱴᱷᱮᱡ ᱚᱱᱟᱜᱤᱧ ᱟᱥᱚᱜ ᱠᱟᱱᱟ ᱡᱮᱱᱚ ᱚᱱᱟ ᱛᱷᱚᱲᱟᱜᱟᱱ ᱡᱮᱱᱚ ᱰᱷᱮᱨᱚᱜ ᱛᱟᱞᱮ